ᱤᱧᱟᱜ ᱱᱚᱣᱟ ᱚᱲᱟᱜ ᱥᱩᱨ ᱠᱚᱨᱮ ᱟᱹᱰᱤᱜᱟᱱ ᱫᱟᱨᱮ ᱫᱷᱤᱨᱤ ᱢᱮᱱᱟᱜᱼᱟ ᱫᱟᱨᱮ ᱫᱷᱤᱨᱤᱛᱮ ᱤᱧᱟᱹᱜ ᱱᱚᱣᱟ ᱚᱲᱟᱜᱠᱚ ᱟᱹᱰᱤᱜᱟᱱ ᱮᱥᱮᱫ ᱟᱠᱟᱱᱟ ᱟᱨ ᱱᱚᱣᱟ ᱫᱟᱨᱮ ᱫᱷᱤᱨᱤ ᱦᱚᱸ ᱢᱤᱫ ᱦᱤᱥᱟᱹᱵᱽᱛᱮ ᱧᱮᱞᱛᱮ ᱠᱷᱟᱱ ᱫᱚ ᱠᱟᱹᱢᱤ ᱨᱮᱜᱮ ᱞᱟᱜᱟᱜ ᱠᱟᱱᱟ ᱪᱮᱫᱟᱜ ᱥᱮ ᱦᱚᱭ ᱵᱟᱹᱨᱰᱩ ᱦᱟᱣᱟ ᱠᱷᱚᱱ ᱦᱚᱭ ᱠᱷᱚᱱ ᱱᱚᱣᱟ ᱚᱲᱟᱜ ᱠᱚᱭ ᱵᱟᱧᱪᱟᱣᱮᱫᱼᱟᱭ ᱟᱨ ᱢᱤᱫᱴᱟᱝ ᱢᱤᱫ ᱦᱤᱥᱟᱹᱵᱽᱛᱮ ᱢᱮᱱ ᱞᱮᱠᱷᱟᱱ ᱫᱚ ᱱᱚᱣᱟ ᱢᱟᱱᱮ ᱦᱚᱭ ᱵᱟᱹᱨᱰᱩ ᱞᱮᱱᱠᱷᱟᱱ ᱫᱟᱨᱮ ᱠᱚ ᱧᱩᱨᱩᱜᱼᱟ ᱟᱨ ᱫᱟᱨᱮ ᱧᱩᱨ ᱞᱮᱱᱠᱷᱟᱱ ᱚᱲᱟᱜᱨᱮ ᱧᱩᱨᱩᱜᱼᱟ ᱟᱨ ᱚᱲᱟᱜᱠᱚᱭ ᱨᱯᱟᱹᱯᱩᱫᱟᱭ ᱮᱱᱠᱷᱟᱱ ᱱᱚᱣᱟ ᱢᱤᱫ ᱦᱤᱥᱟᱹᱵᱽ ᱫᱚ ᱞᱟᱵᱷ ᱠᱟᱹᱨᱤᱦᱚᱸ ᱢᱮᱱᱟᱜᱼᱟ ᱢᱤᱫᱴᱟᱝ ᱯᱷᱟᱭᱫᱟ ᱦᱚᱸ ᱢᱮᱱᱟᱜᱼᱟ ᱟᱨ ᱢᱤᱫᱴᱟᱝ ᱜᱷᱟᱴᱟ ᱦᱚᱸ ᱢᱮᱱᱟᱜᱼᱟ ᱦᱟᱱᱤ ᱦᱚᱸ ᱢᱮᱱᱟᱜᱼᱟ ᱱᱚᱣᱟ ᱫᱟᱨᱮ ᱫᱟᱨᱮ ᱫᱷᱤᱨᱤ ᱠᱚᱛᱮ ᱟᱨ ᱵᱟᱝ ᱫᱟᱨᱮ ᱫᱷᱤᱨᱤ ᱡᱩᱫᱤ ᱛᱟᱦᱮᱱ ᱠᱷᱟᱱ ᱟᱢ ᱚᱲᱟᱜᱮᱢ ᱛᱮᱭᱟᱨ ᱫᱟᱲᱮᱭᱟᱜᱼᱟ ᱟᱨᱟᱢᱛᱮ ᱢᱤᱫᱴᱟᱝ ᱵᱤᱱᱟᱹ ᱠᱷᱚᱨᱪᱟᱛᱮ ᱪᱮᱫᱟᱜ ᱥᱮ ᱱᱚᱣᱟ ᱠᱚᱨᱮ ᱟᱹᱰᱤᱜᱟᱱ ᱠᱷᱚᱨᱪᱟ ᱡᱩᱫᱤ ᱟᱢ ᱮᱴᱟᱜ ᱠᱷᱚᱱᱮᱢ ᱟᱹᱜᱩᱭ ᱠᱷᱟᱱ ᱫᱚ